ᱵᱷᱟᱨᱚᱛ ᱫᱤᱥᱚᱢ ᱨᱮ ᱞᱟᱜᱟᱱ ᱠᱟᱹᱨᱤ ᱨᱮᱭᱟᱜ ᱞᱟᱹᱠᱛᱤ ᱫᱚ ᱟᱹᱰᱚ ᱟᱸᱴᱜᱮ ᱡᱟᱹᱥᱛᱤ ᱟᱠᱟᱱᱟ ᱟᱨ ᱱᱚᱣᱟ ᱞᱟᱹᱜᱟᱹᱱ ᱠᱟᱹᱨᱤ ᱛᱟᱞᱟ ᱛᱮᱜᱮ ᱵᱷᱟᱨᱚᱛ ᱫᱤᱥᱚᱢ ᱨᱮᱱ ᱦᱚᱲ ᱠᱚᱫᱚ ᱟᱹᱰᱤ ᱟᱭᱢᱟ ᱞᱮᱠᱟᱱᱟᱜ ᱠᱟᱹᱢᱤ ᱠᱚ ᱠᱟᱹᱢᱤᱭᱮᱫᱟ ᱪᱮᱫᱟᱜ ᱥᱮ ᱱᱚᱣᱟ ᱵᱷᱟᱨᱚᱛ ᱫᱤᱥᱚᱢ ᱨᱮᱱ ᱦᱚᱲ ᱠᱚᱫᱚ ᱞᱟᱹᱜᱟᱹᱱ ᱠᱟᱹᱨᱤ ᱪᱮᱛᱟᱱ ᱟᱹᱰᱤᱜᱮ ᱯᱟᱹᱛᱭᱟᱹᱣ ᱢᱮᱱᱟᱜ ᱛᱟᱠᱚᱣᱟ ᱚᱱᱟ ᱦᱚᱛᱮᱜ ᱛᱮ ᱥᱚᱨᱠᱟᱨᱤ ᱡᱟᱦᱟᱸ ᱮᱯ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱢᱟᱭ ᱟᱫᱷᱟᱨ ᱰᱤᱡᱤ ᱞᱚᱠᱟᱨ ᱩᱢᱟᱹᱝ ᱮᱢᱟᱱ ᱮᱢᱟᱱ ᱟᱨᱦᱚᱸ ᱟᱭᱢᱟ ᱮᱯ ᱢᱮᱱᱟᱜᱼᱟ ᱡᱟᱦᱟᱸ ᱫᱚ ᱵᱦᱟᱨᱚᱛ ᱫᱤᱥᱚᱢ ᱦᱚᱲ ᱠᱚ ᱟᱹᱰᱤ ᱠᱚ ᱯᱟᱹᱛᱭᱟᱹᱜ ᱛᱟᱦᱮᱸᱜ ᱡᱮᱞᱮᱠᱟ ᱢᱟᱭ ᱟᱫᱷᱟᱨ ᱮᱯ ᱫᱚ ᱱᱚᱣᱟ ᱫᱚ ᱥᱟᱱᱟᱢ ᱵᱷᱟᱨᱚᱛ ᱨᱮᱱ ᱦᱚᱲ ᱠᱚ ᱵᱮᱵᱚᱦᱟᱨ ᱛᱟᱦᱮᱱ ᱱᱚᱣᱟ ᱟᱫᱦᱟᱨ ᱛᱟᱞᱟ ᱛᱮᱜᱮ ᱱᱚᱣᱟ ᱵᱷᱟᱨᱚᱛ ᱫᱤᱥᱚᱢ ᱨᱮᱱ ᱢᱤᱫᱴᱟᱱ ᱱᱟᱜᱚᱨᱤᱠ ᱞᱮᱠᱟᱛᱮᱢ ᱵᱟᱲᱟᱭᱚᱜᱼᱟ ᱵᱟᱝᱢᱟ ᱟᱢ ᱱᱚᱣᱟ ᱵᱷᱟᱨᱚᱛ ᱨᱮᱱ ᱢᱤᱫ ᱱᱟᱜᱚᱨᱤᱠ ᱠᱟᱱᱟᱢ ᱚᱱᱠᱟᱜᱮ ᱰᱤᱡᱤ ᱞᱚᱠᱟᱨ ᱮᱯ ᱛᱟᱞᱟ ᱛᱮᱫᱚ ᱵᱟᱲᱟᱭᱚᱜᱼᱟ ᱟᱢ ᱡᱟᱦᱟᱸ ᱛᱤᱱᱟᱹᱜ ᱮᱢ ᱥᱮᱪᱮᱫ ᱠᱟᱱᱟ ᱥᱮ ᱟᱢᱟᱜ ᱡᱮᱛᱱᱮᱜ ᱯᱟᱲᱦᱟᱣ ᱥᱮ ᱚᱞᱚᱜ ᱯᱟᱲᱦᱟᱣ ᱨᱮᱭᱟᱜ ᱰᱤᱜᱽᱨᱤ ᱠᱚᱢ ᱦᱟᱢᱮᱴ ᱠᱟᱫᱟ ᱚᱱᱟ ᱠᱚ ᱟᱢ ᱚᱱᱟ ᱰᱤᱡᱤ ᱞᱚᱠᱟᱨ ᱮᱯ ᱨᱮᱢ ᱧᱮᱞ ᱫᱟᱲᱮᱭᱟᱜᱼᱟ ᱥᱮ ᱡᱟᱦᱟᱸᱨᱮ ᱡᱩᱫᱤ ᱪᱟᱞᱟᱣ ᱠᱟᱱᱟ ᱚᱸᱰᱮ ᱰᱚᱠᱚᱢᱮᱱᱴᱥ ᱡᱟᱦᱟᱱᱟᱜ ᱞᱟᱜᱟᱜ ᱠᱟᱱᱟ ᱚᱞᱚᱜ ᱯᱟᱲᱦᱟᱜ ᱨᱮᱭᱟᱜ ᱢᱮᱱᱠᱷᱟᱱ ᱟᱢ ᱚᱸᱰᱮ ᱵᱟᱝ ᱮᱢ ᱤᱫᱤ ᱫᱟᱲᱮᱣᱟᱠᱟᱫᱟ ᱛᱟᱦᱞᱮ ᱚᱱᱟ ᱰᱤᱡᱤ ᱞᱚᱠᱟᱨ ᱮᱯ ᱛᱟᱞᱟᱛᱮ ᱟᱢᱟᱜ ᱰᱚᱠᱚᱢᱮᱱᱴᱥ ᱚᱸᱰᱮᱢ ᱩᱫᱩᱜ ᱫᱟᱲᱮᱭᱟᱠᱚᱣᱟ ᱱᱚᱝᱠᱟ ᱜᱮ ᱥᱚᱨᱠᱟᱨᱤ ᱮᱯ ᱨᱮᱭᱟᱜ ᱞᱟᱹᱠᱛᱤ ᱫᱚ ᱵᱷᱟᱨᱚᱛ ᱫᱤᱥᱚᱢ ᱨᱮ ᱢᱮᱱᱟᱜ ᱟᱠᱟᱫᱟ